ᱟᱞᱮ ᱱᱚᱣᱟ ᱵᱚᱠᱟᱨᱳ ᱴᱚᱴᱷᱟ ᱠᱚᱨᱮ ᱛᱚ ᱩᱫᱽᱫᱳᱜᱽ ᱦᱤᱥᱟᱹᱵ ᱛᱮ ᱟᱹᱰᱤ ᱜᱟᱱ ᱠᱟᱹᱢᱤ ᱫᱚ ᱢᱮᱱᱟᱜ ᱜᱮᱭᱟ ᱠᱟᱣᱠᱤ ᱜᱮᱠᱚ ᱠᱟᱹᱢᱤ ᱠᱟᱱᱟ ᱠᱚ ᱡᱮᱥᱮ ᱠᱤ ᱢᱮᱱ ᱜᱟᱱᱚᱜᱼᱟ ᱯᱟᱨᱠᱚᱢ ᱠᱚ ᱟᱸᱜ ᱥᱟᱨ ᱠᱚ ᱱᱟᱦᱮᱞ ᱠᱚ ᱥᱮ ᱚᱱᱟ ᱠᱚ ᱵᱮᱱᱟᱣ ᱠᱟᱛᱮᱫ ᱨᱮᱦᱚᱢ ᱟᱹᱥᱩᱞ ᱫᱟᱲᱮᱭᱟᱜᱼᱟ ᱥᱮ ᱯᱟᱨᱠᱚᱢ ᱛᱮᱧᱚᱜ ᱠᱚ ᱦᱮᱸᱥᱮ ᱛᱚ ᱚᱱᱟ ᱛᱮᱦᱚᱸ ᱥᱟᱱᱟᱢ ᱦᱚᱲ ᱫᱚ ᱵᱟᱵᱚ ᱵᱟᱲᱟᱭᱟ ᱟᱨ ᱚᱠᱚᱭ ᱠᱚ ᱠᱚ ᱵᱟᱲᱟᱭᱟᱵᱚ ᱛᱚ ᱚᱱᱠᱟ ᱜᱮ ᱞᱟᱹᱠᱛᱤ ᱠᱷᱟᱱ ᱫᱚ ᱠᱚᱨᱟᱣ ᱦᱩᱭᱩᱜ ᱠᱟᱱ ᱜᱮᱭᱟ ᱦᱟᱡᱨᱤ ᱥᱮ ᱦᱤᱥᱟᱹᱵ ᱞᱮᱠᱟᱛᱮᱦᱚᱸ ᱠᱚᱨᱟᱣ ᱦᱩᱭᱩᱜ ᱠᱟᱱ ᱜᱮᱭᱟ ᱛᱚ ᱦᱟᱡᱨᱤ ᱮᱢ ᱠᱟᱛᱮ ᱨᱮᱦᱚᱸ ᱯᱟᱨᱠᱚᱢ ᱠᱚᱞᱮ ᱛᱮᱧ ᱮᱫᱟ ᱵᱟᱠᱷᱟᱱ ᱠᱚᱴᱷᱮ ᱠᱚᱞᱮ ᱵᱮᱱᱟᱣᱮᱫᱟ ᱵᱟᱠᱷᱟᱱ ᱯᱟᱨᱠᱚᱢ ᱠᱚ ᱵᱮᱱᱟᱣ ᱠᱟᱛᱮᱫ ᱚᱱᱟ ᱠᱚ ᱢᱟᱜ ᱠᱚᱛᱮ ᱜᱮ ᱟᱸᱜ ᱥᱟᱨ ᱠᱚ ᱮᱢᱟᱱ ᱠᱚ ᱟᱨ ᱡᱟᱦᱟᱸ ᱜᱮ ᱚᱱᱟ ᱠᱚ ᱢᱮᱱᱟ ᱠᱷᱟᱧᱪᱤ ᱠᱚ ᱮᱢᱟᱱ ᱠᱚ ᱦᱟᱴᱟᱜ ᱠᱚᱛᱮ ᱟᱨ ᱡᱚᱱᱚᱜ ᱠᱚᱦᱚᱸ ᱵᱮᱱᱟᱜ ᱠᱟᱛᱮᱫ ᱚᱱᱟ ᱦᱚᱸ ᱟᱹᱠᱷᱟᱨᱤᱧᱚᱜ ᱠᱟᱱ ᱜᱮᱭᱟ ᱚᱠᱚᱭ ᱠᱚ ᱵᱟᱠᱚ ᱵᱟᱲᱟᱭᱟ ᱱᱮᱛᱟᱨ ᱡᱩᱜᱽ ᱨᱮᱱ ᱦᱚᱲ ᱫᱚ ᱛᱚ ᱩᱱᱠᱩ ᱜᱟᱞᱟᱝ ᱦᱚᱸ ᱵᱟᱠᱚ ᱵᱟᱲᱟᱭᱟ ᱛᱚ ᱫᱚᱠᱟᱱ ᱠᱚ ᱪᱟᱞᱟᱜᱼᱟ ᱛᱚ ᱚᱸᱰᱮ ᱢᱟ ᱰᱷᱮᱨ ᱫᱟᱢ ᱜᱮᱭᱟ ᱛᱚ ᱱᱚᱣᱟ ᱠᱚᱨᱮ ᱠᱚᱢ ᱫᱟᱢ ᱛᱮᱦᱚᱸ ᱠᱤᱨᱤᱧᱚᱜ ᱠᱟᱱ ᱜᱮᱭᱟ ᱚᱱᱠᱟ ᱚᱱᱠᱟᱛᱮᱜᱮ ᱠᱟᱹᱢᱤ ᱫᱚ ᱡᱚᱲᱟᱜ ᱠᱟᱱ ᱛᱟᱵᱚᱱ